ᱟᱪᱪᱷᱟ ᱱᱚᱣᱟ ᱡᱟᱦᱟᱸ ᱟᱵᱚᱣᱟᱜ ᱡᱟᱦᱟᱸ ᱵᱷᱟᱥᱟ ᱟᱨ ᱯᱟᱹᱨᱥᱤ ᱪᱮᱛᱟᱱ ᱨᱮ ᱠᱤᱪᱷᱩᱠᱤᱧ ᱞᱟᱹᱭᱮᱜᱼᱟ ᱡᱮ ᱟᱵᱚ ᱡᱟᱦᱟᱸ ᱡᱩᱫᱟᱹ ᱡᱩᱫᱟᱹ ᱴᱚᱴᱷᱟ ᱨᱮ ᱢᱮᱱᱟᱜ ᱵᱚᱱᱟ ᱡᱩᱫᱟᱹ ᱡᱩᱫᱟᱹ ᱟᱲᱟᱝ ᱛᱟᱵᱚᱱ ᱢᱮᱱᱟᱜᱼᱟ ᱠᱤᱪᱷᱩ ᱜᱟᱱ ᱟᱲᱟᱝ ᱫᱚ ᱡᱮᱢᱚᱱ ᱩᱲᱤᱥᱥᱟ ᱨᱮ ᱩᱲᱤᱭᱟᱹ ᱟᱲᱟᱝ ᱛᱮ ᱟᱵᱚ ᱥᱟᱱᱛᱟᱲᱤ ᱯᱟᱹᱨᱥᱤ ᱠᱚ ᱨᱚᱲ ᱠᱟᱱᱟ ᱮᱱᱠᱷᱟᱱ ᱩᱲᱤᱭᱟ ᱫᱷᱟᱪᱟ ᱮᱱᱠᱷᱟᱱ ᱵᱤᱦᱟᱨ ᱥᱮᱫ ᱫᱚ ᱵᱤᱦᱟᱨᱤ ᱞᱮᱠᱟ ᱫᱷᱟᱨᱟ ᱠᱚ ᱨᱚᱲᱟ ᱦᱤᱱᱫᱤ ᱛᱮ ᱟᱨ ᱚᱱᱠᱟ ᱜᱮ ᱵᱟᱝᱜᱟᱞ ᱥᱮᱫ ᱨᱚᱲ ᱠᱟᱹᱴᱤᱡᱽ ᱟᱵᱚᱣᱟᱜ ᱡᱩᱫᱟᱹ ᱡᱩᱫᱟᱹ ᱵᱷᱟᱥᱟ ᱯᱟᱹᱨᱥᱤ ᱟᱲᱟᱝ ᱧᱮᱼᱧᱟᱢᱚᱜ ᱠᱟᱱᱟ